ᱵᱟᱡᱟᱨ ᱨᱮᱭᱟᱜ ᱠᱤᱪᱨᱤᱡ ᱫᱚ ᱢᱟᱱᱮ ᱦᱮᱸ ᱩᱱᱟᱹᱜ ᱵᱟᱠᱚ ᱠᱩᱥᱤᱭᱟᱜᱼᱟ ᱛᱤ ᱛᱮᱭᱟᱜ ᱢᱟᱱᱮ ᱵᱮᱱᱟᱣ ᱠᱤᱪᱨᱤᱡ ᱫᱚ ᱟᱹᱰᱤ ᱠᱮᱴᱮᱡ ᱛᱟᱦᱮᱱᱟ ᱟᱹᱰᱤ ᱱᱟᱯᱟᱭ ᱜᱮ ᱛᱟᱦᱮᱱᱟ ᱟᱫᱚ ᱚᱱᱟ ᱞᱟᱹᱜᱤᱫ ᱢᱟᱱᱮ ᱟᱛᱳ ᱚᱲᱟᱜ ᱨᱤᱱ ᱦᱚᱲ ᱫᱚ ᱢᱟᱱᱮ ᱦᱮᱸ ᱛᱤ ᱛᱮᱭᱟᱜ ᱵᱮᱱᱟᱣ ᱠᱤᱪᱨᱤᱡ ᱜᱮᱠᱚ ᱠᱩᱥᱤᱭᱟᱜᱼᱟ ᱚᱱᱟᱫᱚ ᱪᱤᱠᱟᱛᱮ ᱠᱮᱴᱮᱡ ᱦᱚᱸ ᱛᱟᱦᱮᱱᱟ ᱟᱹᱰᱤ ᱱᱟᱯᱟᱭ ᱦᱚᱸ ᱵᱩᱡᱷᱟᱹᱜᱼᱟ ᱟᱨ ᱢᱟᱱᱮ ᱱᱚᱣᱟ ᱢᱟᱨᱟᱝ ᱦᱚᱸ ᱵᱟᱭ ᱢᱟᱨᱟᱝ ᱚᱜᱼᱟ ᱦᱤᱥᱟᱹᱵ ᱨᱮᱭᱟᱜ ᱛᱟᱦᱮᱱᱟ ᱦᱚᱲᱢᱚ ᱨᱮ ᱴᱷᱤᱠ ᱥᱟᱺᱦᱤᱡ ᱢᱟᱱᱮ ᱵᱮᱱᱟᱜᱼᱟ ᱚᱱᱟ ᱞᱟᱹᱜᱤᱫ ᱢᱟᱱᱮ ᱥᱟᱱᱟᱢ ᱠᱚᱜᱮ ᱠᱚ ᱠᱩᱥᱤᱭᱟᱜᱼᱟ ᱩᱱᱟᱹᱜ ᱚᱱᱟ ᱞᱟᱹᱜᱤᱫ ᱵᱮᱱᱟᱣ ᱫᱚ ᱢᱟᱱᱮ ᱛᱤ ᱛᱮᱭᱟᱜ ᱜᱮ ᱵᱮᱥᱚᱜᱚᱜᱼᱟ ᱥᱟᱱᱟᱢ ᱠᱚᱜᱮ ᱠᱚ ᱠᱩᱥᱤᱭᱟᱜᱼᱟ ᱠᱮᱴᱮᱡ ᱦᱚᱸ ᱛᱟᱦᱮᱸ ᱱᱟᱛᱚ ᱚᱱᱟ ᱞᱟᱹᱜᱤᱫ ᱢᱟᱱᱮ ᱠᱚ ᱠᱩᱥᱤᱭᱟᱜᱼᱟ ᱟᱨ ᱪᱮᱦᱨᱟ ᱦᱚᱸ ᱦᱩᱭᱩᱜᱼᱟ ᱚᱱᱟᱜᱮ ᱦᱟᱸᱜ ᱤᱧ ᱢᱮᱱ ᱦᱚᱪᱚᱭᱮᱫᱼᱟ